ᱥᱟᱸᱜᱷᱟᱨ ᱴᱷᱟᱶ ᱵᱚᱨᱱᱚᱱ ᱫᱟᱲᱮᱭᱟᱜᱼᱟᱧ ᱟᱨ ᱧᱮᱞ ᱦᱚᱹᱧ ᱧᱮᱞ ᱟᱠᱟᱫᱟ ᱚᱱᱟ ᱠᱷᱟᱥ ᱥᱟᱸᱜᱷᱟᱨ ᱴᱷᱟᱶ ᱫᱚ ᱦᱩᱭᱩᱜ ᱠᱟᱱᱟ ᱡᱚᱞᱚᱡᱤᱠᱟᱞ ᱜᱟᱨᱰᱮᱱ ᱡᱟᱦᱟᱸ ᱫᱚ ᱟᱞᱤᱯᱩᱨ ᱨᱮ ᱢᱮᱱᱟᱜ ᱟᱠᱟᱫᱟ ᱚᱱᱟ ᱫᱚ ᱮᱛᱚᱦᱚᱵ ᱞᱮᱱᱟ ᱜᱮ ᱤᱨᱟᱹᱞ ᱥᱟᱭ ᱮᱭᱟᱭ ᱜᱮᱞ ᱛᱩᱨᱩᱭ ᱥᱟᱹᱦᱤᱛ ᱨᱮ ᱱᱚᱰᱮ ᱟᱹᱰᱤ ᱞᱮᱠᱟᱱ ᱡᱤᱵ ᱡᱚᱱᱛᱩ ᱡᱟᱱᱣᱟᱨ ᱠᱚ ᱢᱮᱱᱟᱜ ᱠᱟᱜ ᱠᱚᱣᱟ ᱦᱟᱹᱛᱤ ᱛᱟᱹᱨᱩᱵ ᱦᱟᱰᱜᱟᱨ ᱪᱮᱢᱮᱧ ᱵᱤᱧ ᱱᱚᱝᱠᱟ ᱜᱮ ᱟᱨᱚ ᱟᱭᱢᱟ ᱪᱮᱬᱮ ᱪᱤᱯᱨᱩᱫ ᱢᱮᱱᱟᱜ ᱠᱟᱜ ᱠᱚᱣᱟ ᱱᱚᱰᱮ ᱱᱚᱝᱠᱟ ᱜᱮ ᱤᱧ ᱦᱚᱸ ᱥᱮᱱ ᱤᱧ ᱧᱮᱧᱮᱞ ᱤᱧ ᱥᱮᱱ ᱞᱮᱱᱟ ᱟᱨ ᱤᱧ ᱨᱩᱣᱟᱹᱲ ᱦᱮᱡ ᱟᱠᱟᱱᱟ ᱟᱨ ᱡᱚᱛᱚ ᱠᱷᱚᱱ ᱢᱟᱨᱟᱝ ᱢᱤᱫᱴᱟᱱ ᱧᱩᱢᱼᱟᱱᱟᱜ ᱠᱟᱛᱷᱟ ᱫᱚ ᱱᱚᱣᱟ ᱠᱟᱱᱟ ᱪᱮ ᱚᱸᱰᱮ ᱢᱤᱫᱴᱟᱝ ᱦᱚᱨᱚᱭ ᱛᱟᱦᱮᱸ ᱠᱟᱱᱟ ᱩᱱᱤ ᱦᱚᱨᱚ ᱜᱚᱡ ᱚᱠᱛᱮ ᱩᱱᱤᱭᱟᱜ ᱩᱢᱮᱨ ᱛᱟᱦᱮᱸ ᱠᱟᱱ ᱛᱟᱭᱟ ᱵᱟᱨ ᱥᱟᱭ ᱢᱚᱬᱮ ᱜᱮᱞ ᱥᱮᱨᱢᱟ ᱱᱚᱣᱟ ᱜᱮ ᱦᱩᱭᱩᱜ ᱠᱟᱱᱟ ᱡᱚᱛᱚᱠᱷᱚᱱ ᱧᱩᱢ ᱦᱟᱞᱟᱝᱼᱟᱜ ᱢᱤᱫᱴᱟᱝ ᱠᱟᱛᱷᱟ